ᱦᱮᱞᱳᱼᱳ ᱥᱳᱢᱱᱟᱛᱷ ᱰᱟᱠᱛᱟᱨ ᱵᱟᱵᱩ ᱚ ᱢᱮᱱᱫᱟᱹᱧ ᱵᱟᱹᱭᱦᱟᱹᱲ ᱥᱮᱫ ᱪᱟᱞᱟᱣ ᱚᱠᱛᱚᱨᱮ ᱛᱷᱚᱲᱟ ᱠᱟᱴᱟᱧ ᱵᱟᱡᱟᱣ ᱧᱚᱜ ᱠᱟᱱᱟ ᱫᱚᱢᱮ ᱦᱟᱥᱩ ᱠᱟᱱᱟ ᱟᱫᱚ ᱟᱹᱰᱤ ᱞᱚᱜᱚᱱ ᱦᱤᱡᱩᱜ ᱢᱮᱥᱮ ᱚᱠᱟᱨᱮ ᱢᱮᱱᱟᱜ ᱢᱮᱭᱟ ᱚ ᱟᱫᱚ ᱞᱚᱜᱚᱱ ᱮᱢ ᱦᱮᱡ ᱞᱮᱱᱠᱷᱟᱱ ᱵᱮᱥ ᱠᱚᱜᱼᱟ ᱛᱚ ᱟᱹᱰᱤ ᱟᱸᱴ ᱫᱚᱢᱮ ᱦᱟᱹᱥᱩᱭᱮᱫᱤᱧ ᱠᱟᱱᱟ ᱚ ᱟᱫᱚ ᱛᱟᱦᱞᱮ ᱪᱮᱫ ᱠᱚ ᱪᱤᱠᱟᱹ ᱦᱟᱛᱟᱲᱟ ᱦᱟᱜ ᱫᱚᱢᱮ ᱜᱮ ᱦᱟᱹᱥᱩᱭᱮᱫᱤᱧ ᱠᱟᱱ ᱫᱚ ᱪᱮᱫ ᱥᱩᱱᱩᱢ ᱛᱮ ᱡᱟᱸᱦᱟᱱ ᱥᱩᱱᱩᱢ ᱛᱮᱜᱮ ᱟᱪᱪᱷᱟ ᱵᱮᱥ ᱴᱷᱤᱠ ᱜᱮᱭᱟ ᱦᱟᱜ ᱛᱟᱦᱞᱮ ᱟᱨ ᱟᱞᱚᱢ ᱵᱤᱞᱚᱢᱟ ᱟᱹᱰᱤ ᱞᱚᱜᱚᱱ ᱜᱮ ᱦᱮᱡ ᱜᱚᱫᱚᱜ ᱢᱮ ᱵᱟᱝᱠᱷᱟᱱ ᱦᱟᱜ ᱡᱚᱫᱤ ᱡᱟᱸᱦᱟᱱᱟᱜ ᱠᱚ ᱦᱩᱭ ᱮᱢᱟᱱ ᱞᱮᱱᱠᱷᱟᱡ ᱛᱚᱠᱷᱚᱱ ᱵᱚᱛᱚᱨ ᱵᱩᱡᱷᱟᱹᱜ ᱠᱟᱱᱟ ᱢᱚᱱᱮᱨᱮ ᱚᱲᱟᱜ ᱨᱮᱱ ᱦᱚᱲ ᱠᱚ ᱨᱟᱜ ᱫᱟᱠᱚ ᱵᱮᱥ ᱛᱟᱦᱞᱮ ᱟᱹᱰᱤ ᱞᱚᱜᱚᱱ ᱦᱮᱡ ᱜᱚᱫᱚᱜ ᱢᱮ ᱛᱟᱹᱜᱤ ᱛᱟᱹᱜᱤᱭᱮᱜ ᱢᱮᱭᱟᱞᱮ ᱱᱚᱰᱮ ᱵᱮᱥ ᱫᱚᱦᱚᱭ ᱫᱟᱹᱧ